ᱠᱟᱢᱤ ᱴᱷᱟᱶ ᱨᱮ ᱮᱯᱮᱨ ᱦᱮᱰᱮᱡ ᱥᱮ ᱵᱟᱲᱤᱡ ᱦᱟᱞᱚᱛ ᱦᱳᱭᱳᱜ ᱜᱮᱭᱟ ᱪᱮᱫᱟᱜ ᱡᱮ ᱠᱟᱢᱤ ᱴᱷᱟᱶ ᱨᱮ ᱡᱷᱚᱛᱚ ᱦᱚᱲ ᱡᱷᱚᱛᱚ ᱞᱮᱠᱟᱱ ᱦᱚᱲ ᱫᱚ ᱵᱟᱠᱚ ᱛᱟᱦᱮᱱᱟ ᱩᱱᱠᱩᱣᱟᱜ ᱪᱤᱱᱛᱟ ᱵᱷᱟᱵᱽᱱᱟ ᱩᱱᱠᱩᱣᱟᱜ ᱡᱷᱚᱛᱚᱣᱟᱜ ᱜᱮ ᱟᱞᱟᱫᱟ ᱟᱞᱟᱫᱟ ᱜᱮ ᱛᱟᱦᱮᱱᱟ ᱠᱟᱡᱮᱭ ᱡᱷᱚᱛᱚ ᱦᱚᱲ ᱫᱚ ᱵᱟᱠᱚ ᱥᱚᱢᱟᱱᱟ ᱛᱚ ᱚᱱᱟ ᱤᱭᱟᱹᱛᱮ ᱠᱟᱛᱷᱟ ᱫᱚ ᱦᱳᱭᱳᱜ ᱠᱟᱱᱟ ᱠᱟᱢᱤ ᱴᱷᱟᱶ ᱨᱮ ᱡᱮᱠᱷᱚᱱ ᱜᱮ ᱡᱩᱫᱤ ᱡᱟᱦᱟᱱᱟᱜ ᱚᱥᱵᱤᱫᱷᱟ ᱵᱟ ᱡᱟᱦᱟᱱᱟᱜ ᱮᱯᱮᱨ ᱦᱮᱰᱮᱡ ᱱᱩᱭ ᱵᱤᱨᱩᱫᱽ ᱨᱮ ᱥᱮ ᱦᱟᱱᱤ ᱵᱤᱨᱩᱫᱽ ᱨᱮ ᱡᱩᱫᱤ ᱦᱳᱭ ᱞᱮᱱ ᱠᱷᱟᱱ ᱚᱱᱟ ᱢᱟᱛᱚ ᱦᱳᱭᱳᱜ ᱜᱮ ᱠᱟᱛᱷᱟ ᱢᱟ ᱱᱤᱭᱟ ᱠᱟᱱ ᱜᱮ ᱥᱟᱨᱤᱭᱟᱜ ᱠᱟᱱ ᱜᱮᱭᱟ ᱪᱮᱫᱟᱜ ᱡᱮ ᱱᱤᱭᱟᱹ ᱫᱚ ᱵᱟᱝ ᱠᱟᱱᱟ ᱵᱷᱟᱜᱤᱭᱟᱜ ᱡᱩᱫᱤ ᱛᱟᱦᱮᱱ ᱠᱷᱟᱱ ᱵᱟᱲᱤᱡᱟᱜ ᱫᱚ ᱛᱟᱦᱮᱱ ᱜᱮᱭᱟ ᱪᱮᱫᱟᱜ ᱥᱮ ᱵᱷᱟᱜᱤᱭᱟᱜ ᱡᱩᱫᱤ ᱦᱳᱭᱳᱜ ᱠᱷᱟᱱ ᱵᱟᱲᱤᱡᱟᱜ ᱫᱚ ᱦᱳᱭᱳᱜ ᱜᱮᱭᱟ ᱢᱤᱫ ᱫᱤᱱ ᱵᱟᱝ ᱢᱤᱫ ᱫᱤᱱ ᱫᱚ ᱛᱚ ᱚᱱᱟ ᱢᱩᱫᱽ ᱨᱮᱦᱚᱸ ᱡᱟᱦᱟᱸ ᱞᱮᱠᱟᱛᱮ ᱵᱷᱩᱞ ᱛᱮᱦᱚᱸ ᱥᱮ ᱤᱪᱪᱷᱟ ᱠᱚᱨᱮ ᱦᱚᱸ ᱡᱩᱫᱤ ᱦᱳᱭ ᱞᱮᱱ ᱠᱷᱟᱱ ᱟᱵᱚᱣᱟᱜ ᱥᱮ ᱤᱧ ᱚᱱᱟ ᱚᱠᱟ ᱞᱮᱠᱟᱛᱮᱧ ᱧᱮᱞᱟ ᱚᱱᱠᱟ ᱫᱚ ᱦᱳᱭᱳᱜ ᱠᱟᱱᱟ ᱡᱟᱛᱮ ᱱᱤᱭᱟᱹ ᱠᱚ ᱡᱟᱦᱟᱱᱟᱜ ᱜᱮ ᱦᱳᱭᱳᱜ ᱠᱟᱱ ᱱᱤᱭᱟᱹ ᱫᱚ ᱡᱟᱦᱟᱸᱴᱟᱜ ᱦᱳᱭᱮᱱᱟ ᱚᱱᱟ ᱫᱚ ᱟᱫᱚ ᱵᱟᱝ ᱨᱩᱣᱟᱹᱲᱟ ᱛᱚ ᱚᱱᱟ ᱠᱟᱨᱚᱱ ᱛᱮ ᱤᱭᱟᱹ ᱠᱟᱱᱟ ᱡᱟᱛᱮ ᱚᱱᱟ ᱡᱤᱱᱤᱥ ᱡᱟᱛᱮ ᱟᱨ ᱦᱚᱸ ᱡᱟᱛᱮ ᱟᱨᱚ ᱞᱟᱦᱟ ᱥᱮᱫ ᱡᱟᱛᱮ ᱵᱟᱝ ᱪᱟᱞᱟᱜ ᱛᱚ ᱚᱱᱟ ᱤᱭᱟᱹᱛᱮ ᱢᱚᱸᱡᱽ ᱛᱮ ᱡᱟᱛᱮ ᱪᱤᱠᱟᱛᱮᱧ ᱧᱮᱞ ᱥᱟᱢᱴᱟᱣᱟ ᱚᱱᱟᱜᱮ ᱟᱵᱚ ᱪᱤᱱᱛᱟ ᱵᱷᱟᱵᱽᱱᱟ ᱦᱳᱭᱳᱜ ᱛᱟᱵᱚᱱᱟ ᱥᱮ ᱤᱧ ᱜᱮ ᱚᱱᱟᱧ ᱪᱤᱱᱛᱟᱹ ᱵᱷᱟᱵᱽᱱᱟᱭᱟ ᱡᱮᱢᱚᱱ ᱥᱟᱵ ᱠᱟᱜ ᱢᱮ ᱢᱤᱫ ᱴᱮᱱ ᱡᱟᱭᱜᱟ ᱨᱮ ᱡᱟᱦᱟᱸᱴᱟᱜ ᱴᱷᱤᱠᱟᱹᱫᱟᱨᱟᱜ ᱡᱟᱸᱜᱟ ᱨᱮ ᱥᱮ ᱚᱸᱰᱮ ᱠᱟᱢᱤ ᱦᱳᱭᱳᱜ ᱠᱟᱱᱟ ᱛᱚ ᱠᱟᱢᱤ ᱦᱳᱭ ᱦᱳᱭ ᱛᱟᱞᱟᱛᱮ ᱡᱩᱫᱤ ᱡᱟᱦᱟᱸᱭ ᱡᱩᱫᱤ ᱡᱟᱦᱟᱱᱟᱜ ᱥᱮ ᱵᱟᱲᱤᱡ ᱵᱷᱟᱥᱟ ᱥᱮ ᱵᱮᱵᱚᱦᱟᱨ ᱠᱮᱫᱟ ᱟᱨ ᱵᱟᱲᱤᱡ ᱵᱷᱟᱥᱟᱭ ᱵᱮᱵᱚᱦᱟᱨ ᱞᱮᱱ ᱠᱷᱟᱱ ᱥᱮ ᱚᱴᱳᱢᱮᱴᱤᱠ ᱟᱨ ᱢᱤᱫ ᱦᱚᱲ ᱡᱟᱦᱟᱸᱭ ᱢᱮᱱᱟᱭ ᱠᱟᱫᱮᱭᱟ ᱚᱯᱚᱨ ᱵᱮᱠᱛᱤ ᱩᱱᱤ ᱫᱚ ᱦᱚᱴ ᱴᱮᱢᱯᱟᱨ ᱫᱚᱭ ᱦᱳᱭᱳᱜ ᱜᱮᱭᱟ ᱠᱤᱱᱛᱩ ᱦᱚᱴ ᱴᱮᱢᱯᱟᱨᱮ ᱦᱳᱭᱳᱜ ᱞᱮᱱ ᱠᱷᱟᱱ ᱤᱱᱟᱹ ᱢᱟᱱᱮ ᱫᱚ ᱵᱟᱝ ᱠᱟᱱᱟ ᱡᱟᱦᱟᱸᱭ ᱟᱨ ᱢᱤᱫ ᱦᱚᱲ ᱢᱮᱱᱟᱜ ᱟᱠᱟᱫᱮᱭᱟ ᱩᱱᱤ ᱦᱚᱸ ᱩᱱᱤ ᱥᱚᱸᱜᱮ ᱞᱟᱜᱟ ᱞᱟᱹᱲᱦᱟᱹᱭᱟ ᱛᱚ ᱩᱝᱠᱤᱱ ᱩᱱᱤᱠᱤᱱ ᱞᱟᱜᱟ ᱞᱟᱹᱲᱦᱟᱹᱭ ᱵᱟᱫᱽ ᱫᱤᱭᱮ ᱤᱧᱟᱹᱜ ᱠᱚᱨᱛᱚᱵᱽᱵᱚ ᱫᱚ ᱱᱤᱭᱟᱹᱜᱮ ᱛᱟᱦᱮᱱᱟ ᱡᱟᱛᱮ ᱩᱱᱠᱤᱱᱤᱧ ᱪᱷᱟᱰᱟᱣ ᱠᱤᱱ ᱟᱨ ᱩᱝᱠᱤᱱ ᱡᱟᱛᱮ ᱢᱚᱸᱡᱽ ᱛᱮᱠᱤᱱ ᱛᱟᱦᱮᱱ ᱟᱨ ᱡᱟᱛᱮ ᱱᱚᱝᱠᱟ ᱵᱩᱡᱷᱟᱹᱣ ᱦᱳᱭᱳᱜᱼᱟ ᱡᱷᱚᱛᱚ ᱦᱚᱲᱟᱜ ᱵᱩᱡᱷᱟᱹᱣ ᱥᱚᱠᱛᱤ ᱠᱚᱨᱟᱣ ᱦᱳᱭᱳᱜᱼᱟ ᱡᱮ ᱱᱚᱝᱠᱟᱱ ᱡᱚᱠᱷᱚᱱ ᱦᱳᱭᱳᱜ ᱠᱟᱱᱟ ᱛᱚ ᱟᱵᱚ ᱡᱟᱛᱮ ᱟᱨᱚ ᱡᱮᱦᱮᱛᱩ ᱢᱟᱱᱢᱤ ᱠᱟᱱᱟ ᱵᱚᱱ ᱟᱵᱚᱣᱟᱜ ᱵᱷᱩᱞ ᱦᱳᱭᱳᱜ ᱜᱮᱭᱟ ᱡᱷᱚᱛᱚ ᱦᱚᱲᱟᱜ ᱜᱮ ᱦᱳᱭᱳᱜᱼᱟ ᱛᱚ ᱚᱱᱟ ᱵᱷᱩᱞ ᱪᱤᱠᱟᱹᱛᱮ ᱥᱚᱝᱥᱳᱫᱷᱚᱱᱚᱜᱼᱟ ᱚᱱᱟ ᱟᱵᱚ ᱪᱤᱱᱛᱟᱹ ᱦᱳᱭᱳᱜ ᱛᱟᱵᱚᱱᱟ ᱪᱮᱫᱟᱜ ᱡᱮ ᱡᱚᱠᱷᱚᱱ ᱵᱷᱩᱞ ᱦᱳᱭᱳᱜ ᱠᱟᱱᱟ ᱚᱱᱟ ᱡᱮᱠᱷᱚᱱ ᱦᱳᱭᱱᱟ ᱚᱱᱟ ᱯᱚᱨ ᱡᱟᱦᱟᱸᱴᱟᱜ ᱵᱚᱱ ᱪᱤᱱᱛᱟᱹᱭᱟ ᱡᱮ ᱪᱤᱠᱟ ᱵᱷᱟᱜᱤ ᱦᱳᱭᱳᱜᱼᱟ ᱪᱤᱠᱟ ᱵᱟᱝ ᱵᱷᱟᱜᱮ ᱦᱳᱭᱳᱜᱼᱟ ᱛᱚᱵᱮᱭᱟᱱᱤᱡ ᱜᱮ ᱥᱚᱢᱚᱥᱥᱟ ᱨᱮᱱᱟᱜ ᱥᱚᱢᱟᱫᱷᱟᱱ ᱫᱚ ᱦᱳᱭᱳᱜᱼᱟ ᱠᱳᱱᱳ ᱫᱤᱱ ᱫᱚ ᱱᱚᱝᱠᱟ ᱫᱚ ᱵᱟᱝ ᱠᱟᱱᱟ ᱥᱚᱢᱚᱥᱥᱟ ᱨᱮᱭᱟᱜ ᱥᱚᱢᱟᱫᱷᱟᱱ ᱫᱚ ᱵᱷᱩᱞ ᱛᱮᱜᱮ ᱦᱳᱭᱳᱜᱼᱟ ᱚᱝᱠᱟ ᱫᱚ ᱵᱟᱝ ᱠᱟᱱᱟ ᱥᱚᱢᱚᱥᱥᱟ ᱨᱮᱭᱟᱜ ᱥᱚᱢᱟᱫᱷᱟᱱ ᱠᱚᱨᱛᱮ ᱜᱮᱞᱮ ᱡᱷᱚᱛᱚ ᱦᱚᱲ ᱜᱮ ᱟᱵᱚ ᱵᱩᱡᱷᱟᱹᱣ ᱦᱳᱭᱳᱜ ᱛᱟᱵᱚᱱᱟ ᱥᱮ ᱢᱤᱫ ᱴᱮᱱ ᱡᱟᱦᱟᱸᱴᱟᱜ ᱥᱤᱪᱩᱭᱮᱥᱮᱱ ᱨᱮ ᱢᱮᱱᱟᱜ ᱵᱚᱱᱟ ᱡᱟᱦᱟᱸᱴᱟᱜ ᱪᱟᱯ ᱨᱮ ᱢᱮᱱᱟᱜ ᱵᱚᱱᱟ ᱚᱱᱟ ᱪᱟᱯ ᱠᱷᱚᱱ ᱪᱷᱟᱰᱟᱣ ᱠᱟᱛᱮᱫ ᱟᱵᱚᱣᱟᱜ ᱪᱤᱠᱟᱹᱛᱮ ᱢᱚᱱ ᱥᱟᱱᱛᱤ ᱵᱚᱱ ᱫᱚᱦᱚᱭᱟ ᱤᱱᱟᱹ ᱥᱳᱢᱳᱭ ᱨᱮ ᱤᱱᱟᱹ ᱴᱩᱠᱩ ᱫᱚ ᱪᱮᱫ ᱦᱳᱭᱳᱜ ᱛᱟᱵᱚᱱ ᱜᱮᱭᱟ ᱤᱱᱟᱹᱴᱩᱠᱩ ᱡᱩᱫᱤ ᱵᱟᱵᱚᱱ ᱪᱮᱫ ᱞᱮᱠᱷᱟᱱ ᱟᱵᱚ ᱫᱚ ᱞᱟᱦᱟᱱᱛᱤ ᱥᱮᱫ ᱥᱮ ᱠᱳᱱᱳ ᱫᱤᱱᱳ ᱞᱟᱦᱟᱱᱛᱤᱥᱮᱫ ᱫᱚ ᱟᱵᱚ ᱫᱚ ᱵᱟᱵᱚᱱ ᱪᱟᱞᱟᱣ ᱫᱟᱲᱮᱣᱟᱜᱼᱟ ᱪᱮᱫᱟᱜ ᱡᱮ ᱟᱢ ᱢᱤᱫ ᱟᱢ ᱡᱩᱫᱤ ᱢᱤᱫ ᱡᱟᱭᱜᱟᱨᱮ ᱡᱩᱫᱤ ᱡᱟᱦᱟᱱᱟᱜ ᱵᱷᱩᱞ ᱦᱳᱭ ᱮᱱᱟ ᱚᱸᱰᱮᱜᱮ ᱡᱩᱫᱤ ᱛᱚᱨᱠᱚᱜ ᱟᱢ ᱵᱤᱛᱚᱨᱠᱚ ᱟᱢ ᱟᱢ ᱫᱚ ᱚᱸᱰᱮ ᱜᱮ ᱟᱴᱠᱟᱣᱮᱢ ᱛᱟᱦᱮᱱᱟ ᱟᱨ ᱢᱤᱫ ᱴᱮᱱ ᱵᱷᱟᱜᱮ ᱦᱚᱲᱟᱜ ᱯᱚᱨᱤᱪᱚᱭ ᱫᱚ ᱱᱤᱭᱟᱹᱜᱮ ᱠᱟᱱᱟ ᱡᱮ ᱩᱱᱤ ᱡᱟᱦᱟᱸᱛᱤᱱᱟᱹᱜ ᱜᱮ ᱡᱷᱟᱜᱽᱲᱟ ᱦᱳᱭᱳᱜ ᱢᱟ ᱩᱱᱤ ᱟᱡ ᱮ ᱪᱮᱥᱴᱟᱭᱟ ᱡᱮ ᱡᱟᱛᱮ ᱩᱝᱠᱩ ᱦᱚᱲ ᱥᱮ ᱱᱩᱠᱩ ᱦᱚᱲᱮ ᱵᱩᱡᱷᱟᱹᱣ ᱠᱚ ᱟᱨ ᱟᱭᱟᱜ ᱠᱟᱛᱷᱟ ᱡᱟᱛᱮ ᱠᱚ ᱟᱸᱡᱚᱢ ᱛᱟᱭ ᱢᱟ ᱟᱨ ᱩᱱᱤᱭᱟᱜ ᱠᱟᱛᱷᱟ ᱠᱚ ᱟᱸᱡᱚᱢ ᱞᱮᱠᱷᱟᱱ ᱠᱳᱱᱳ ᱫᱤᱱ ᱦᱚᱸ ᱡᱟᱦᱟᱱᱟᱜ ᱱᱤᱝᱠᱟᱱ ᱚᱥᱵᱤᱫᱟ ᱵᱟᱝ ᱦᱳᱭᱳᱜᱼᱟ ᱡᱟᱛᱮ ᱯᱚᱨᱚᱵᱚᱨᱛᱤᱠᱟᱞ ᱨᱮ ᱱᱩᱭ ᱥᱮ ᱦᱟᱱᱤ ᱵᱷᱳᱜᱽ ᱦᱳᱭᱳᱜ ᱛᱟᱭ ᱛᱚ ᱚᱱᱟ ᱤᱭᱟᱹᱛᱮ ᱤᱧᱟᱹᱜ ᱠᱚᱨᱛᱚᱵᱽᱵᱚ ᱫᱚ ᱱᱤᱭᱟᱹᱜᱮ ᱛᱟᱦᱮᱱᱟ ᱡᱮ ᱵᱟᱨ ᱦᱚᱲ ᱢᱚᱫᱽᱫᱷᱮᱨᱮ ᱡᱟᱦᱟᱱᱟᱜ ᱮᱯᱮᱨ ᱦᱮᱰᱮᱡ ᱦᱳᱭᱳᱜ ᱠᱟᱱ ᱥᱮ ᱯᱮ ᱦᱚᱲ ᱢᱚᱫᱽᱫᱷᱮᱨᱮ ᱮᱯᱮᱨ ᱦᱮᱰᱮᱡ ᱦᱳᱭᱳᱜ ᱠᱟᱱ ᱩᱝᱠᱤᱱ ᱢᱚᱸᱡᱽ ᱛᱮ ᱵᱩᱡᱷᱟᱹᱣ ᱠᱟᱛᱮᱫ ᱢᱚᱸᱡᱽ ᱛᱮ ᱫᱩᱲᱩᱵ ᱠᱟᱛᱮᱫ ᱡᱟᱛᱮ ᱟᱵᱟᱨ ᱢᱤᱫ ᱴᱮᱱ ᱪᱮᱫ ᱞᱮᱠᱟ ᱵᱷᱟᱜᱮ ᱥᱚᱢᱟᱡᱽ ᱨᱮᱱᱟᱜ ᱯᱚᱨᱤᱪᱚᱭ ᱛᱟᱦᱮᱱᱟ ᱢᱤᱫ ᱥᱚᱸᱜᱮ ᱛᱮᱠᱷᱚᱤᱧ ᱠᱟᱢᱤ ᱫᱟᱲᱮᱭᱟᱜ ᱚᱱᱟ ᱨᱮᱭᱟᱜ ᱜᱮ ᱤᱧᱟᱹᱜ ᱟᱰᱤ ᱟᱰᱤ ᱟᱸᱴ ᱠᱚᱨᱟᱣ ᱨᱮᱭᱟᱜ ᱦᱩᱫᱤᱥ ᱫᱚ ᱢᱮᱱᱟᱜ ᱛᱤᱧᱟᱹ